ᱟᱛᱳ ᱴᱚᱴᱷᱟᱨᱮ ᱞᱟᱜᱟᱱ ᱠᱟᱹᱨᱤᱫᱚ ᱱᱚᱰᱮᱫᱚ ᱟᱹᱰᱤᱜᱮ ᱟᱱᱟᱴ ᱜᱮᱭᱟ ᱪᱮᱫᱟᱜ ᱥᱮ ᱢᱚᱡᱽᱛᱮ ᱯᱷᱳᱱ ᱠᱚᱦᱚᱸ ᱵᱟᱝ ᱪᱟᱞᱟᱜᱼᱟ ᱟᱨ ᱯᱷᱳᱱ ᱠᱚᱦᱚᱸ ᱵᱟᱝ ᱦᱤᱡᱩᱜᱼᱟ ᱟᱞᱮ ᱨᱮᱭᱟᱜ ᱨᱚᱲ ᱞᱮᱠᱷᱟᱱ ᱨᱮᱦᱚᱸ ᱵᱟᱝ ᱟᱸᱡᱚᱢ ᱧᱟᱢ ᱜᱚᱫᱚᱜᱼᱟ ᱟᱨ ᱵᱟᱹᱲᱤᱡ ᱞᱮᱱ ᱛᱟᱞᱮ ᱠᱷᱟᱱᱦᱚᱸ ᱢᱳᱵᱟᱭᱮᱞ ᱠᱚᱦᱚᱸ ᱳᱭ ᱵᱟᱡᱟᱨ ᱛᱮᱜᱮ ᱞᱮ ᱪᱟᱞᱟᱜᱼᱟ ᱟᱨ ᱡᱤᱨᱳᱥ ᱵᱟᱲᱟᱭ ᱞᱟᱹᱜᱤᱫ ᱦᱚᱸ ᱳᱭ ᱵᱟᱡᱟᱨ ᱛᱮᱜᱮ ᱞᱮ ᱪᱟᱞᱟᱜᱼᱟ ᱯᱷᱚᱴᱚᱜ ᱞᱮ ᱢᱮᱱ ᱠᱷᱟᱱ ᱳᱭ ᱵᱟᱡᱟᱨ ᱛᱮᱜᱮ ᱞᱮ ᱪᱟᱞᱟᱜᱼᱟ ᱱᱤᱭᱟᱹ ᱠᱚᱨᱮᱫᱚ ᱮᱠᱟᱞ ᱪᱮᱫᱜᱮ ᱵᱟᱹᱱᱩᱜᱼᱟ ᱟᱹᱰᱤᱼᱟᱴ ᱜᱮ ᱟᱱᱟᱴ ᱜᱮᱛᱟᱞᱮᱭᱟ ᱱᱚᱰᱮᱫᱚ ᱟᱨ